ᱤᱧ ᱞᱟᱹᱜᱤᱫ ᱥᱮ ᱤᱧᱟᱹᱜ ᱩᱭᱦᱟᱹᱨᱛᱮ ᱚᱞ ᱨᱮᱱᱟᱜ ᱡᱚᱛᱚ ᱠᱷᱚᱱ ᱪᱮᱞᱮᱧᱤᱧ ᱱᱟᱠᱷᱟ ᱫᱚ ᱱᱟᱜᱟᱢ ᱨᱮᱱᱟᱜ ᱠᱟᱛᱷᱟ ᱥᱮ ᱟᱵᱚ ᱥᱟᱶᱛᱟ ᱨᱮ ᱢᱮᱱᱟᱜ ᱟᱹᱨᱤᱪᱟᱹᱞᱤ ᱨᱟᱭᱨᱤᱛ ᱫᱷᱚᱨᱚᱢ ᱠᱚᱨᱚᱢ ᱠᱚᱨᱮᱱᱟᱜ ᱠᱟᱛᱷᱟ ᱠᱚ ᱠᱟᱱᱟ ᱱᱚᱣᱟ ᱠᱚ ᱱᱟᱯᱟᱭᱛᱮ ᱚᱞ ᱛᱚᱞ ᱞᱟᱦᱟ ᱨᱮᱫᱚ ᱟᱹᱰᱤ ᱠᱷᱚᱸᱫᱽᱨᱚᱸᱫ ᱥᱮ ᱡᱚᱛᱷᱟᱛ ᱠᱷᱚᱸᱫᱽᱨᱚᱸᱫ ᱞᱟᱹᱠᱛᱤ ᱠᱟᱱᱟ ᱛᱚᱵᱮ ᱟᱱᱟᱜ ᱱᱚᱣᱟ ᱠᱚ ᱚᱞ ᱫᱚ ᱱᱟᱯᱟᱭᱚᱜᱼᱟ ᱤᱧᱟᱹᱜ ᱩᱭᱦᱟᱹᱨᱛᱮ ᱟᱵᱚ ᱚᱱᱚᱞᱤᱭᱟᱹ ᱠᱚᱣᱟᱜ ᱵᱞᱚᱜ ᱥᱮ ᱡᱟᱦᱟᱸ ᱠᱨᱤᱭᱮᱴᱤᱵᱷ ᱵᱞᱚᱜ ᱠᱚ ᱱᱚᱣᱟ ᱠᱚ ᱤᱫᱤ ᱠᱟᱛᱮᱫ ᱫᱚ ᱤᱧᱟᱹᱜ ᱩᱭᱦᱟᱹᱨ ᱡᱮ ᱟᱵᱚ ᱚᱠᱛᱚ ᱡᱟᱹᱱᱤᱡ ᱟᱵᱚ ᱵᱷᱟᱨᱚᱛ ᱫᱤᱥᱚᱢ ᱛᱟᱞᱟ ᱨᱮ ᱵᱷᱮᱜᱟᱨ ᱵᱷᱮᱜᱟᱨ ᱴᱷᱟᱶ ᱨᱮ ᱟᱵᱚᱱ ᱥᱟᱱᱛᱟᱲ ᱥᱟᱶᱦᱮᱫ ᱨᱮᱱᱟᱜ ᱜᱟᱯᱟᱞ ᱢᱟᱨᱟᱣ ᱠᱚᱥᱮ ᱜᱟᱞᱚᱪ ᱠᱚ ᱫᱚᱦᱚ ᱤᱫᱤ ᱞᱟᱹᱠᱛᱤ ᱠᱟᱱᱟ ᱡᱟᱦᱟᱸᱛᱮ ᱟᱵᱚ ᱚᱱᱚᱞᱤᱭᱟᱹ ᱠᱚ ᱟᱵᱚ ᱱᱟᱯᱟᱭ ᱛᱮᱠᱚ ᱚᱞ ᱤᱫᱤ ᱫᱟᱲᱮᱭᱟᱜ ᱟᱵᱚᱣᱟᱜ ᱥᱤᱥᱤᱨᱡᱟᱹᱣ ᱥᱤᱨᱡᱟᱹᱣ ᱚᱱ ᱚᱞ ᱠᱚ ᱥᱮ ᱠᱨᱤᱭᱮᱴᱤᱵᱷ ᱨᱟᱭᱴᱤᱝ ᱠᱚ ᱞᱟᱦᱟ ᱤᱫᱤ ᱱᱚᱣᱟ ᱤᱫᱤ ᱠᱟᱛᱮᱫ ᱪᱟᱨᱪᱟᱣ ᱠᱚ ᱟᱹᱰᱤ ᱜᱮ ᱠᱚᱨᱟᱣ ᱤᱫᱤ ᱞᱟᱹᱠᱛᱤᱜ ᱠᱟᱱ ᱛᱟᱵᱚᱱᱟ ᱟᱨ ᱤᱧ ᱱᱤᱛ ᱫᱷᱟᱹᱵᱤᱡᱛᱮ ᱱᱚᱣᱟ ᱠᱚ ᱞᱟᱹᱜᱤᱫ ᱡᱚᱯᱚᱲᱟᱣ ᱨᱮ ᱢᱤᱱᱟᱹᱧᱟ ᱮᱥᱮᱠᱟ ᱡᱷᱟᱲᱠᱷᱚᱸᱰ ᱥᱮ ᱟᱭᱥᱳᱣᱟ ᱡᱷᱟᱲᱠᱷᱚᱸᱰ ᱥᱮ ᱥᱮᱱᱴᱨᱟᱞ ᱠᱚᱢᱤᱴᱤ ᱥᱟᱞᱟᱜ ᱦᱚᱸ ᱡᱚᱯᱲᱟᱣ ᱢᱤᱱᱟᱹᱧᱟ ᱟᱨ ᱚᱱᱚᱞᱤᱭᱟᱹ ᱠᱚ ᱥᱟᱞᱟᱜ ᱱᱚᱜᱼᱚᱭ ᱠᱟᱹᱢᱤ ᱨᱮ ᱞᱟᱜᱟᱣ ᱟᱠᱟᱜ ᱜᱮ ᱢᱮᱱᱟᱜ ᱞᱮᱭᱟ ᱟᱨ ᱩᱭᱦᱟᱹᱨ ᱨᱮ ᱢᱮᱱᱟᱜ ᱟᱠᱟᱫ ᱞᱮᱭᱟ ᱟᱥᱟᱭᱟᱹᱧ ᱟᱵᱚ ᱱᱚᱣᱟ ᱚᱱᱚᱞ ᱠᱚᱨᱮ ᱡᱟᱦᱟᱸ ᱪᱮᱞᱮᱧᱡᱽ ᱢᱮᱱᱟᱜᱼᱟ ᱚᱱᱟ ᱱᱟᱯᱟᱭ ᱛᱮᱵᱚᱱ ᱥᱚᱞᱦᱮ ᱤᱫᱤ ᱫᱟᱲᱮᱭᱟᱜᱼᱟ ᱱᱚᱣᱟ ᱨᱮᱱᱟᱜ ᱠᱟᱹᱢᱤ ᱦᱚᱨᱟ ᱠᱚ ᱟᱨᱦᱚᱸ ᱞᱟᱦᱟ ᱤᱫᱤᱭᱟᱵᱚᱱ